ᱢᱤᱫ ᱡᱟᱭᱜᱟ ᱠᱷᱚᱱ ᱟᱨ ᱢᱤᱫ ᱡᱟᱭᱜᱟ ᱛᱮ ᱥᱮᱴᱮᱨᱚᱜ ᱞᱟᱹᱜᱤᱫ ᱛᱮ ᱥᱟᱸᱜᱟᱲᱚᱢ ᱨᱮᱭᱟᱜ ᱞᱟᱹᱠᱛᱤ ᱢᱮᱱᱟᱜᱼᱟ ᱤᱧᱟᱹᱜ ᱴᱚᱴᱷᱟ ᱨᱮᱫᱚ ᱡᱟᱦᱟᱸ ᱠᱚ ᱥᱟᱸᱜᱟᱲᱚᱢ ᱧᱮᱞᱚᱜᱼᱟ ᱡᱮᱞᱮᱠᱟ ᱥᱟᱭᱠᱮᱞ ᱠᱷᱚᱱ ᱮᱦᱚᱵ ᱠᱟᱛᱮ ᱢᱚᱴᱚᱨ ᱥᱟᱭᱠᱮᱞ ᱴᱳᱴᱳ ᱚᱴᱳ ᱠᱚᱦᱚᱸ ᱱᱮᱛᱟᱨ ᱫᱚ ᱟᱹᱰᱤᱜᱟᱱ ᱦᱚᱲ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱥᱮᱴᱮᱨ ᱠᱟᱠᱚ ᱨᱮᱭᱟᱜ ᱠᱟᱹᱢᱤᱭᱮᱫ ᱠᱟᱱᱟ ᱚᱱᱠᱟ ᱞᱮᱠᱟᱛᱮ ᱟᱨᱦᱚᱸ ᱞᱟᱹᱭ ᱜᱟᱱᱚᱜᱼᱟ ᱴᱮᱠᱥᱤ ᱛᱟᱨᱯᱚᱨᱮ ᱵᱟᱥ ᱨᱮᱹᱞ ᱜᱟᱰᱤ ᱱᱚᱣᱟ ᱡᱚᱛᱚᱜᱮ ᱱᱚᱣᱟ ᱡᱚᱛᱚ ᱞᱮᱠᱟ ᱥᱟᱸᱜᱟᱲᱚᱢ ᱜᱮ ᱤᱧᱟᱹᱜ ᱱᱚᱣᱟ ᱴᱚᱴᱷᱟᱨᱮ ᱧᱮᱞᱚᱜᱼᱟ ᱢᱤᱫᱴᱮᱱ ᱯᱚᱱᱚᱛ ᱠᱷᱚᱱ ᱟᱨ ᱢᱤᱫᱴᱮᱱ ᱯᱚᱱᱚᱛ ᱥᱚᱦᱚᱨ ᱥᱮᱴᱮᱨᱚᱜ ᱞᱟᱹᱜᱤᱫ ᱛᱮ ᱵᱟᱥ ᱥᱮ ᱨᱮᱹᱞ ᱜᱟᱹᱰᱤ ᱞᱮᱠᱟᱱᱟᱜ ᱥᱟᱸᱜᱟᱲᱚᱢ ᱜᱮ ᱟᱹᱰᱤ ᱢᱟᱨᱟᱝ ᱵᱷᱩᱢᱤᱠᱟᱭ ᱯᱟᱞᱚᱱᱟᱭ ᱥᱮ ᱡᱳᱜᱟᱡᱳᱜᱽ ᱮ ᱫᱚᱦᱚᱭᱟᱭ ᱦᱤᱡᱩᱜ ᱪᱟᱞᱟᱜ ᱥᱟᱶᱛᱮ ᱢᱟᱞ ᱯᱚᱛᱨᱚ ᱤᱫᱤ ᱟᱹᱜᱩ ᱡᱚᱛᱚ ᱞᱮᱠᱟᱱᱟᱜ ᱠᱟᱹᱢᱤ ᱴᱨᱟᱠ ᱦᱚᱸ ᱠᱟᱹᱴᱤᱡ ᱴᱨᱟᱠ ᱞᱟᱹᱴᱩ ᱴᱨᱟᱠ ᱱᱚᱝᱠᱟᱱᱟᱜ ᱟᱭᱢᱟ ᱜᱮ ᱚᱱᱟ ᱥᱟᱶᱛᱮ ᱟᱹᱰᱤ ᱥᱟᱺᱜᱤᱧ ᱫᱤᱥᱚᱢ ᱨᱮᱭᱟᱜ ᱠᱟᱛᱷᱟ ᱡᱩᱫᱤ ᱞᱟᱹᱭᱟᱹᱜᱼᱟ ᱥᱟᱺᱜᱤᱧ ᱦᱚᱨ ᱨᱮᱭᱟᱜ ᱠᱟᱛᱷᱟ ᱛᱟᱦᱚᱞᱮ ᱩᱰᱟᱹᱱ ᱜᱟᱹᱰᱤ ᱦᱚᱸ ᱚᱸᱰᱮ ᱟᱹᱰᱤ ᱢᱟᱨᱟᱝ ᱵᱷᱩᱢᱤᱠᱟ ᱯᱟᱞᱚᱱ ᱟᱭ ᱱᱚᱣᱟ ᱠᱚᱨᱮᱜ ᱡᱟᱦᱟᱸ ᱠᱚ ᱥᱟᱸᱜᱟᱲᱚᱢ ᱵᱮᱵᱚᱦᱟᱨᱚᱜ ᱠᱟᱱ ᱫᱚ ᱚᱱᱟ ᱨᱮᱭᱟᱜ ᱜᱩᱱ ᱫᱚ ᱡᱚᱛᱚᱜᱮ ᱱᱟᱯᱟᱭ ᱜᱮ ᱞᱟᱹᱭ ᱜᱟᱱᱚᱜᱼᱟ